ᱤᱧ ᱫᱚ ᱵᱟᱦᱨᱮ ᱦᱳᱴᱮᱞ ᱨᱮ ᱥᱮ ᱫᱷᱟᱵᱟ ᱨᱮ ᱡᱚᱢ ᱫᱚ ᱟᱹᱰᱤᱭᱟᱜ ᱤᱧ ᱠᱩᱥᱤᱭᱟᱜᱼᱟ ᱪᱮᱫᱟᱜ ᱥᱮ ᱦᱳᱴᱮᱞ ᱨᱮᱫ ᱢᱚᱡᱽ ᱧᱚᱜ ᱠᱚ ᱤᱥᱤᱱᱟ ᱥᱮ ᱟᱞᱮ ᱴᱷᱮᱱᱟᱜ ᱱᱤᱭᱟᱹ ᱵᱚᱨᱫᱷᱚᱢᱟᱱ ᱦᱳᱴᱮᱞ ᱨᱮᱫᱚ ᱠᱚᱢ ᱫᱟᱢ ᱛᱮ ᱟᱭᱢᱟ ᱞᱮᱠᱟᱱ ᱡᱚᱢᱟᱜ ᱮᱢ ᱧᱟᱢᱟ ᱚᱱᱟ ᱛᱤᱧ ᱠᱩᱥᱤᱭᱟᱜᱼᱟ ᱫᱚᱥᱟᱨ ᱫᱚ ᱦᱩᱭᱩᱜ ᱠᱟᱱᱟ ᱡᱮ ᱟᱞᱮ ᱡᱟᱦᱟᱸ ᱵᱚᱨᱫᱷᱚᱢᱟᱱ ᱡᱮᱞᱟ ᱱᱤᱭᱟᱹ ᱦᱳᱴᱮᱞ ᱨᱮ ᱚᱸᱰᱮ ᱫᱚ ᱡᱮ ᱢᱟᱪᱷ ᱵᱷᱟᱛ ᱟᱢᱞᱮᱴ ᱥᱮ ᱡᱤᱞ ᱩᱛᱩ ᱦᱚᱸ ᱟᱹᱰᱤ ᱠᱚᱢ ᱟᱨ ᱟᱹᱰᱤ ᱴᱮᱥᱴᱤ ᱛᱮ ᱧᱟᱢᱚᱜ ᱜᱮᱭᱟ ᱛᱚ ᱚᱱᱟᱛᱮ ᱤᱧ ᱫᱚ ᱫᱷᱟᱵᱟ ᱠᱚᱨᱮ ᱥᱮ ᱦᱳᱴᱮᱞ ᱨᱮ ᱡᱚᱢ ᱫᱩᱧ ᱠᱩᱥᱤᱭᱟᱜᱼᱟ ᱫᱚᱥᱟᱨ ᱫᱚ ᱤᱧ ᱡᱟᱦᱟᱸ ᱦᱳᱴᱮᱞ ᱨᱤᱧ ᱡᱚᱢᱟ ᱚᱸᱰᱮ ᱫᱚ ᱞᱟᱡ ᱵᱤ ᱞᱟᱹᱜᱤᱫ ᱟᱨ ᱥᱚᱲᱚᱢ ᱥᱤᱵᱤᱞ ᱢᱚᱪᱟᱨᱮ ᱵᱷᱟᱹᱜᱤ ᱴᱮᱥᱴ ᱟᱹᱭᱠᱟᱹᱜ ᱞᱟᱹᱜᱤᱫ ᱦᱚᱧ ᱡᱚᱢ ᱜᱮᱭᱟ ᱟᱨᱦᱚᱸ ᱦᱳᱴᱮᱞ ᱨᱮ ᱡᱚᱢ ᱨᱮᱭᱟᱜ ᱢᱟᱠᱥᱚᱛ ᱫᱚ ᱱᱚᱣᱟ ᱜᱮ ᱡᱮ ᱯᱟᱪᱷᱮᱜ ᱚᱠᱟ ᱪᱚᱧ ᱥᱮᱱ ᱠᱟᱱᱟ ᱥᱮ ᱫᱚᱢᱮ ᱨᱮᱸᱜᱮᱡ ᱤᱧ ᱠᱟᱱᱟ ᱡᱚᱢ ᱞᱟᱹᱜᱤᱫ ᱪᱮᱫ ᱦᱚᱸ ᱵᱟᱹᱱᱩᱜᱼᱟ ᱥᱟᱢᱟᱝ ᱨᱮ ᱠᱷᱟᱹᱞᱤ ᱦᱳᱴᱮᱞ ᱴᱩᱠᱩ ᱢᱮᱱᱟᱜᱼᱟ ᱛᱚ ᱚᱱᱟ ᱞᱟᱹᱜᱤᱫ ᱛᱮ ᱦᱚᱜᱼᱚᱭ ᱡᱚᱢ ᱦᱩᱭᱩᱜᱼᱟ ᱦᱳᱴᱮᱞ ᱠᱚᱨᱮ ᱫᱚ ᱟᱨ ᱦᱳᱴᱮᱞ ᱨᱮ ᱡᱚᱢ ᱫᱚ ᱟᱹᱰᱤ ᱜᱮ ᱠᱩᱥᱤᱜ ᱠᱟᱱ ᱟᱨ ᱥᱚᱲᱚᱢ ᱥᱤᱵᱤᱞ ᱞᱟᱡ ᱵᱤᱜᱼᱟ ᱚᱱᱟᱛᱮ ᱦᱳᱴᱮᱞ ᱨᱮ ᱡᱚᱢᱤᱧ ᱠᱩᱥᱤᱭᱟᱜᱼᱟ ᱟᱨ ᱡᱚᱛᱚ ᱠᱷᱚᱱ ᱟᱞᱮ ᱵᱚᱨᱫᱷᱚᱢᱟᱱ ᱨᱮᱱᱟᱜ ᱡᱟᱦᱟᱸ ᱨᱟ ᱡᱩ ᱦᱳᱴᱮᱞ ᱚᱸᱰᱮ ᱫᱚ ᱫᱚᱢᱮ ᱢᱚᱡᱽ ᱢᱚᱡᱽ ᱠᱚ ᱤᱥᱤᱱᱟ ᱟᱨ ᱠᱚᱢ ᱥᱚᱢ ᱛᱮ ᱧᱟᱢᱚᱜᱼᱟ ᱟᱨ ᱡᱚᱢ ᱦᱚᱸ ᱟᱭᱢᱟ ᱠᱚ ᱮᱢᱚᱜᱼᱟ ᱚᱱᱟᱛᱮ ᱱᱤᱛᱚᱜ ᱫᱚ ᱰᱷᱮᱨᱤᱧ ᱠᱩᱥᱤᱭᱟᱜᱼᱟ